ᱠᱷᱩᱪᱨᱟᱹ ᱯᱟᱹᱭᱠᱟᱹᱨᱤ ᱢᱟᱱᱮ ᱱᱚᱣᱟ ᱵᱟᱰᱟᱭᱚᱜ ᱠᱟᱱᱟ ᱡᱮ ᱠᱟᱹᱡᱼᱠᱟᱹᱡ ᱯᱟᱹᱭᱠᱟᱹᱨᱤ ᱦᱩᱰᱤᱧ ᱢᱟᱪᱷᱟ ᱫᱚᱠᱟᱱ ᱠᱚ ᱠᱷᱩᱞᱟᱹᱣᱟᱠᱟᱜᱼᱟ ᱚᱱᱟ ᱜᱮ ᱱᱟᱜ ᱠᱷᱩᱪᱨᱟᱹ ᱯᱟᱹᱭᱠᱟᱹᱨᱤ ᱵᱚ ᱢᱮᱛᱟ ᱦᱟᱜ ᱠᱟᱱᱟ ᱟᱨ ᱱᱮ ᱦᱟᱹᱞᱤ ᱥᱮᱨᱢᱟ ᱨᱮ ᱵᱩᱞᱩᱝ ᱥᱩᱱᱩᱢ ᱩᱛᱩ ᱛᱮᱭᱟᱜ ᱜᱚᱱᱚᱝ ᱫᱚ ᱟᱹᱰᱤ ᱟᱭᱢᱟ ᱜᱮ ᱵᱚᱫᱚᱞᱚᱜ ᱠᱟᱱᱟ ᱢᱟᱲᱟᱝ ᱡᱮᱞᱮᱠᱟ ᱡᱟᱦᱟᱸ ᱫᱟᱢ ᱠᱚ ᱟᱹᱰᱤ ᱠᱚᱢ ᱜᱮ ᱛᱟᱦᱮᱸᱞᱮᱱᱟ ᱚᱱᱟ ᱱᱤᱛᱳᱝ ᱟᱹᱰᱤ ᱟᱭᱢᱟ ᱨᱮ ᱵᱚᱫᱚᱞ ᱦᱮᱡ ᱟᱠᱟᱱᱟ ᱟᱨ ᱚᱱᱞᱟᱭᱤᱱ ᱥᱚᱯᱤᱝ ᱵᱟᱵᱚᱫ ᱨᱮᱭᱟᱜ ᱢᱟᱱᱮ ᱫᱚ ᱱᱚᱣᱟ ᱡᱟᱦᱟᱸᱱᱟᱜ ᱡᱤᱱᱤᱥ ᱜᱮ ᱚᱱᱞᱟᱭᱤᱱ ᱛᱮᱢ ᱦᱟᱛᱟᱣ ᱞᱮᱠᱷᱟᱱ ᱱᱤᱡᱮᱨᱟᱜ ᱮᱠᱟᱣᱩᱱᱴ ᱠᱷᱚᱱ ᱚᱱᱟ ᱯᱮᱜ ᱠᱟᱱᱟ ᱟᱨ ᱚᱲᱟᱜ ᱫᱷᱟᱹᱨᱤᱡ ᱛᱮ ᱚᱱᱟ ᱥᱟᱢᱟᱱ ᱠᱚ ᱥᱮᱴᱮᱨᱚᱜ ᱠᱟᱱᱟ ᱱᱚᱣᱟ ᱤᱫᱤ ᱠᱟᱛᱮᱱ ᱜᱮ ᱟᱹᱰᱤ ᱩᱥᱟᱹᱨᱟ ᱛᱮ ᱠᱤᱨᱤᱧ ᱟᱹᱠᱷᱨᱤᱧ ᱦᱚᱸ ᱦᱩᱭ ᱫᱟᱲᱮᱭᱟᱜ ᱠᱟᱱᱟ ᱟᱨ ᱟᱵᱚ ᱦᱚᱸ ᱵᱟᱝ ᱥᱮᱱ ᱠᱟᱛᱮ ᱚᱱᱞᱟᱭᱤᱱ ᱛᱮ ᱚᱰᱟᱨ ᱞᱮᱠᱷᱟᱱ ᱟᱹᱰᱤ ᱩᱥᱟᱹᱨᱟ ᱛᱮ ᱚᱲᱟᱜ ᱜᱮ ᱦᱮᱡ ᱥᱮᱴᱮᱨᱚᱜ ᱠᱟᱱᱟ ᱪᱟᱞᱟᱣ ᱠᱚᱫᱚ ᱵᱟᱝ ᱦᱩᱭᱩᱜ ᱠᱟᱱᱟ ᱟᱡ ᱜᱮ ᱚᱲᱟᱜᱼᱮ ᱟᱹᱜᱩ ᱥᱮᱴᱮᱨ ᱦᱚᱴᱚᱣᱟᱜ ᱠᱟᱱᱟ ᱟᱨ ᱱᱚᱣᱟ ᱚᱱᱞᱟᱭᱤᱱ ᱥᱚᱯᱤᱝ ᱦᱚᱸ ᱱᱟᱯᱟᱭ ᱜᱮᱭᱟ ᱵᱟᱹᱲᱤᱡ ᱫᱚ ᱟᱹᱰᱤ ᱠᱚᱢ ᱜᱮ ᱡᱮᱞᱮᱠᱟ ᱡᱟᱦᱟᱸᱱᱟᱜᱼᱮᱢ ᱚᱰᱟᱨᱟ ᱚᱱᱟ ᱜᱮ ᱞᱚᱜᱚᱱ ᱛᱮ ᱥᱮᱴᱮᱨᱟᱢᱟ